ᱵᱷᱟᱨᱚᱛᱤᱭᱚ ᱢᱤᱰᱤᱭᱟ ᱫᱚ ᱟᱹᱰᱤ ᱵᱟᱪᱪᱟ ᱠᱟᱱ ᱜᱮᱭᱟ ᱱᱤᱭᱟᱹ ᱢᱤᱰᱤᱭᱟ ᱠᱷᱚᱱᱟᱜ ᱫᱚ ᱟᱵᱚ ᱱᱟᱱᱟ ᱨᱚᱠᱚᱢ ᱠᱷᱚᱵᱚᱨ ᱚᱝᱠᱟ ᱡᱟᱦᱟᱸᱫᱚ ᱠᱚ ᱢᱮᱛᱟᱜ ᱠᱟᱱᱟ ᱰᱚᱜᱚᱨᱵᱚᱱ ᱧᱟᱢ ᱟᱠᱟᱫᱟ ᱟᱨ ᱱᱤᱛᱚᱜᱦᱚᱸ ᱵᱚᱱ ᱧᱟᱢᱮᱫᱠᱟᱱ ᱜᱮᱭᱟ ᱱᱤᱭᱟᱹ ᱢᱤᱰᱤᱭᱟ ᱵᱟᱠᱷᱟᱱᱛᱮ ᱟᱵᱚ ᱛᱤᱥᱮ ᱥᱤᱛᱤᱩᱝᱟ ᱛᱤᱥᱮ ᱫᱟᱜᱟ ᱛᱤᱥᱮ ᱨᱤᱢᱤᱞᱟ ᱡᱚᱛᱚᱵᱚᱱ ᱵᱟᱰᱟᱭ ᱧᱟᱢᱮᱫᱟ ᱟᱨ ᱱᱤᱭᱟᱹ ᱢᱤᱰᱤᱭᱟ ᱨᱮ ᱡᱟᱦᱟᱸᱨᱮ ᱡᱟᱦᱟᱱᱟᱜ ᱫᱩᱠ ᱵᱤᱯᱚᱫᱽ ᱮᱠᱥᱤᱰᱮᱱᱴ ᱥᱮ ᱡᱟᱦᱟᱸᱨᱮ ᱡᱟᱦᱟᱸᱭᱠᱚ ᱜᱚᱡ ᱠᱟᱱᱟ ᱜᱷᱟᱞᱟᱠᱟᱱᱛᱮ ᱡᱚᱛᱚᱜᱮ ᱠᱚ ᱩᱱᱠᱩ ᱫᱚᱠᱚ ᱯᱚᱨᱤᱪᱟᱞᱚᱱᱟᱭᱟ ᱟᱠᱚᱣᱟᱜ ᱤᱱᱵᱷᱮᱥᱴᱤᱜᱮᱥᱚᱱ ᱚᱠᱟᱫᱚ ᱠᱚ ᱢᱮᱱᱮᱫ ᱠᱟᱱᱟ ᱚᱱᱟᱠᱚ ᱠᱚᱨᱟᱣᱫᱟ ᱟᱨ ᱢᱤᱫᱴᱮᱱ ᱟᱥᱚᱞ ᱠᱷᱚᱵᱚᱨ ᱡᱮ ᱪᱮᱫ ᱠᱟᱱᱟ ᱢᱤᱫᱴᱮᱡ ᱦᱚᱲᱮ ᱜᱚᱡ ᱟᱠᱟᱱ ᱚᱱᱟ ᱡᱮ ᱪᱮᱫ ᱠᱟᱹᱢᱤᱛᱮ ᱤᱭᱟᱹᱜ ᱠᱟᱱᱟ ᱚᱱᱟ ᱴᱷᱤᱠ ᱩᱱᱤ ᱟᱭᱟᱜ ᱤᱭᱟᱹ ᱠᱟᱨᱚᱱᱛᱮᱭ ᱚᱰᱳᱠ ᱧᱟᱢ ᱜᱮᱭᱟ ᱟᱵᱚ ᱱᱤᱡᱮ ᱨᱮᱱᱟᱜ ᱢᱤᱫᱴᱮᱡ ᱟᱭᱢᱟ ᱨᱚᱠᱚᱢ ᱱᱤᱣᱩᱡᱽ ᱪᱮᱱᱮᱞ ᱢᱮᱱᱟᱜ ᱛᱟᱵᱚᱱᱟ ᱦᱚᱲᱟᱜᱫᱚ ᱡᱮᱢᱚᱱ ᱢᱤᱫᱴᱮᱡ ᱢᱮᱱᱟᱜᱼᱟ ᱴᱨᱟᱭᱤᱵᱽ ᱴᱤᱵᱷᱤ ᱟᱨᱦᱚᱸ ᱢᱮᱱᱟᱜ ᱜᱮᱭᱟ ᱟᱭᱢᱟ ᱨᱚᱠᱚᱢ ᱟᱨ ᱟᱵᱚ ᱵᱟᱝᱞᱟᱨᱮ ᱱᱤᱣᱩᱡᱽᱻ ᱯᱮᱯᱟᱨ ᱨᱮᱭᱟᱜ ᱠᱟᱛᱷᱟ ᱱᱤᱣᱩᱡᱽ ᱯᱮᱯᱟᱨ ᱨᱮᱭᱟᱜ ᱧᱩᱛᱩᱢ ᱡᱮᱢᱚᱱ ᱟᱱᱚᱱᱫᱚᱵᱟᱡᱟᱨ ᱵᱚᱨᱛᱚᱢᱟᱱ ᱟᱨ ᱟᱵᱚ ᱦᱚᱲᱟᱜ ᱢᱮᱱᱟᱜᱼᱟ ᱞᱟᱦᱟᱱᱛᱤ ᱥᱤᱞᱤ ᱱᱤᱭᱟᱹᱠᱚ ᱱᱤᱭᱟᱹᱠᱚ ᱦᱟᱱᱛᱮ ᱟᱵᱚ ᱟᱭᱢᱟ ᱨᱚᱠᱚᱢᱵᱚᱱ ᱵᱟᱲᱟᱭ ᱫᱟᱲᱮᱭᱟᱜ ᱠᱟᱱᱟ ᱟᱭᱢᱟ ᱨᱚᱠᱚᱢ ᱜᱷᱚᱴᱚᱱᱟᱵᱚᱱ ᱵᱟᱰᱟᱭ ᱫᱟᱲᱮᱭᱟᱜ ᱠᱟᱱᱟ ᱢᱤᱰᱤᱭᱟ ᱫᱚ ᱵᱟᱹᱲᱤᱡ ᱡᱤᱱᱤᱥᱫᱚ ᱵᱟᱝ ᱠᱟᱱᱟ ᱟᱹᱰᱤ ᱵᱟᱛᱨᱟᱣ ᱡᱤᱱᱤᱥᱠᱟᱱ ᱜᱮᱭᱟ ᱱᱤᱣᱩᱡᱽ ᱪᱮᱱᱮᱞ ᱠᱚ ᱦᱚᱸ ᱱᱤᱭᱟᱹ ᱢᱤᱰᱤᱭᱟ ᱦᱟᱱᱛᱮ ᱜᱮ ᱱᱤᱭᱟᱹ ᱱᱤᱣᱩᱡᱽ ᱪᱮᱱᱮᱞ ᱨᱮ ᱟᱭᱢᱟ ᱠᱷᱚᱵᱚᱨᱠᱚ ᱦᱤᱡᱩᱜᱼᱟ